ᱡᱟᱦᱟᱸᱨᱮ ᱰᱟᱠᱛᱟᱨ ᱵᱟᱵᱩ ᱠᱚ ᱛᱟᱦᱮᱸᱱᱟ ᱟᱡᱱᱤᱝ ᱚᱣᱟᱨᱰ ᱵᱤᱪᱷᱱᱟᱹ ᱚᱠᱥᱤᱡᱮᱱ ᱨᱟᱱ ᱥᱮᱵᱚᱠ ᱠᱚ ᱛᱟᱦᱮᱸᱱ ᱠᱷᱟᱱ ᱢᱚᱱᱮᱭᱟᱹᱧ ᱚᱸᱰᱮ ᱫᱚ ᱪᱤᱠᱤᱥᱥᱟ ᱴᱷᱤᱠᱼᱴᱷᱟᱠ ᱜᱮ ᱦᱩᱭᱩᱜᱼᱟ ᱞᱟᱹᱴᱩ ᱥᱟᱦᱟᱨ ᱱᱟᱜᱟᱨ ᱫᱚ ᱥᱟᱺᱜᱤᱧ ᱥᱟᱦᱟᱨ ᱱᱟᱜᱟᱨ ᱛᱮ ᱪᱟᱞᱟᱜ ᱫᱚ ᱵᱟᱝ ᱦᱩᱭᱩᱜᱼᱟ ᱨᱳᱜᱽ ᱪᱮᱛᱟᱱ ᱱᱤᱨᱵᱷᱚᱨᱟᱭ ᱡᱩᱫᱤ ᱡᱟᱦᱟᱸ ᱨᱩᱣᱟᱹ ᱦᱟᱥᱩ ᱨᱮ ᱳᱴᱤ ᱞᱟᱜᱟᱜᱼᱟ ᱚᱯᱟᱨᱮᱥᱚᱱ ᱞᱟᱜᱟᱜᱼᱟ ᱛᱟᱞᱦᱮ ᱠᱷᱟᱱ ᱞᱟᱹᱴᱩ ᱥᱟᱦᱟᱨ ᱛᱮ ᱪᱟᱞᱟᱜ ᱚᱵᱚᱥᱥᱳᱭ ᱡᱟᱹᱨᱩᱲ ᱠᱟᱱᱟ ᱡᱟᱦᱟᱸ ᱫᱚ ᱞᱳᱠᱟᱞ ᱥᱮ ᱥᱩᱫᱷᱩ ᱨᱟᱱ ᱥᱮ ᱚᱠᱥᱤᱡᱮᱱ ᱟᱨ ᱵᱤᱪᱷᱱᱟᱹ ᱛᱟᱦᱮᱸ ᱞᱮᱱᱠᱷᱟᱱ ᱫᱚ ᱵᱟᱝ ᱦᱩᱭᱩᱜᱼᱟ ᱚᱸᱰᱮ ᱫᱚ ᱟᱨᱦᱚᱸ ᱩᱱᱱᱚᱛᱚ ᱢᱮᱥᱤᱱᱟᱨᱤ ᱞᱟᱠᱛᱤ ᱢᱮᱱᱟᱜᱼᱟ ᱨᱳᱜᱽ ᱟᱡᱟᱨ ᱪᱮᱛᱟᱱ ᱨᱮᱜᱮ ᱚᱱᱟ ᱠᱚᱫᱚᱭ ᱱᱤᱨᱵᱷᱚᱨᱟᱭ ᱠᱟᱹᱴᱤᱡ ᱧᱚᱜ ᱨᱩᱣᱟᱹ ᱦᱟᱥᱩ ᱠᱷᱟᱱ ᱫᱚ ᱥᱩᱨ ᱥᱩᱯᱩᱨ ᱨᱮᱜᱮ ᱪᱤᱠᱤᱥᱥᱟ ᱴᱷᱤᱠᱟᱰᱱ ᱜᱮᱭᱟ ᱦᱩᱭᱩᱜᱼᱟ ᱴᱷᱤᱠ ᱜᱮᱭᱟ ᱦᱩᱭᱩᱜᱼᱟᱵᱚᱱ ᱢᱮᱱᱛᱤᱧ ᱢᱚᱱᱮᱭᱟ ᱟᱨ ᱞᱟᱹᱴᱩ ᱥᱟᱺᱦᱤᱡ ᱡᱮᱞᱮᱠᱟ ᱚᱯᱟᱨᱮᱥᱚᱱ ᱛᱷᱤᱭᱮᱴᱟᱨ ᱥᱮ ᱟᱨᱦᱚᱸ ᱞᱟᱹᱴᱩ ᱨᱩᱣᱟᱹ ᱦᱟᱥᱩ ᱦᱩᱭ ᱞᱮᱱᱠᱷᱟᱱ ᱚᱵᱵᱚᱥᱚᱳᱭ ᱞᱟᱹᱴᱩ ᱥᱟᱦᱟᱨ ᱱᱟᱜᱟᱨ ᱛᱮ ᱪᱟᱞᱟᱜ ᱤᱧ ᱢᱚᱱᱮᱭᱟ ᱱᱚᱣᱟ ᱜᱮ ᱤᱧᱟᱹᱜ ᱫᱤᱥ ᱦᱩᱫᱤᱥ ᱫᱚ